ᱟᱵᱚ ᱥᱟᱱᱛᱟᱲ ᱡᱟᱹᱛᱟᱜ ᱟᱹᱭᱠᱟᱹᱣ ᱫᱚ ᱡᱚᱛᱚ ᱠᱷᱚᱱᱟᱜ ᱡᱚᱛᱚ ᱡᱟᱹᱛ ᱠᱷᱚᱱ ᱟᱹᱰᱤ ᱥᱚᱨᱮᱥᱟᱱ ᱡᱟᱹᱛ ᱠᱟᱱᱟᱵᱚᱱ ᱮᱴᱟᱜ ᱮᱴᱟᱜ ᱡᱟᱹᱛ ᱫᱚ ᱟᱵᱚᱣᱟᱜ ᱡᱟᱦᱟᱸ ᱟᱹᱭᱠᱟᱹᱣ ᱟᱵᱚ ᱫᱚ ᱥᱟᱱᱟᱢ ᱡᱟᱹᱛ ᱥᱟᱱᱟᱢ ᱟᱲᱟᱝ ᱛᱮᱵᱚᱱ ᱨᱚᱲ ᱫᱟᱲᱮᱜᱼᱟ ᱟᱨ ᱟᱠᱚᱫᱚ ᱠᱷᱟᱹᱞᱤ ᱟᱠᱚᱣᱟᱜ ᱟᱹᱭᱠᱟᱹᱣ ᱜᱮᱠᱚ ᱨᱚᱲ ᱫᱟᱲᱮᱭᱟᱜᱼᱟ ᱟᱵᱚᱫᱚ ᱟᱵᱚᱣᱟᱜ ᱥᱟᱱᱛᱟᱲᱤ ᱯᱟᱹᱨᱥᱤ ᱚᱞᱪᱤᱠᱤ ᱠᱷᱚᱱ ᱮᱦᱚᱵ ᱠᱟᱛᱮᱫ ᱮᱴᱟᱜ ᱮᱴᱟᱜ ᱡᱮᱢᱚᱱ ᱵᱟᱝᱞᱟ ᱤᱝᱨᱮᱡᱤ ᱦᱤᱱᱫᱤ ᱟᱨᱚ ᱟᱹᱰᱤ ᱟᱹᱰᱤ ᱵᱷᱟᱥᱟ ᱛᱮᱦᱚᱸ ᱵᱚᱱ ᱨᱚᱲ ᱫᱟᱲᱮᱭᱟᱜᱼᱟ ᱟᱵᱚᱣᱟᱜ ᱢᱟᱵᱚᱱ ᱨᱚᱲᱜᱮ ᱚᱱᱟᱛᱮ ᱟᱵᱚᱣᱟᱜ ᱥᱟᱱᱛᱟᱲ ᱟᱲᱟᱝ ᱟᱹᱭᱠᱟᱹᱣ ᱫᱚ ᱟᱹᱰᱤ ᱡᱩᱫᱟᱹ ᱜᱮᱭᱟ